ᱦᱮᱞᱳ ᱦᱮᱸ ᱢᱮᱱᱫᱤᱧ ᱟᱸᱡᱚᱢ ᱫᱟᱢ ᱦᱮᱸ ᱢᱮᱱᱫᱤᱧ ᱯᱩᱨᱩᱞᱤᱭᱟᱹ ᱡᱮᱞᱟᱨᱮ ᱟᱯᱮ ᱢᱟᱱᱮ ᱥᱟᱨᱟ ᱵᱚᱪᱷᱚᱨ ᱪᱮᱫ ᱠᱚᱯᱮ ᱡᱚᱢ ᱧᱩᱭᱟ ᱢᱟᱱ ᱪᱮᱫᱞᱮᱠᱟ ᱡᱚᱢ ᱧᱩ ᱠᱟᱛᱮ ᱯᱮ ᱛᱟᱦᱮᱱᱟ ᱟᱪᱪᱷᱟ

ᱚᱸᱻ ᱟᱪᱪᱷᱟ ᱟᱪᱪᱷᱟ ᱚᱸᱻ ᱪᱮᱫ ᱪᱮᱫ ᱯᱚᱨᱚᱵᱽ ᱠᱚᱯᱮ ᱢᱟᱱᱟᱣᱟ ᱚᱸᱻ ᱛᱟᱦᱚᱞᱮ ᱱᱚᱣᱟ ᱠᱚ ᱟᱲᱟᱜ ᱯᱮ ᱡᱚᱢᱟ ᱠᱟᱱᱛᱷᱟ ᱟᱲᱟᱜ ᱠᱤᱫᱩᱵ ᱟᱲᱟᱜ ᱠᱚ ᱱᱚᱣᱟ ᱠᱚᱯᱮ ᱡᱚᱢᱟ ᱪᱟᱠᱟᱱᱰᱟ ᱟᱲᱟᱜ ᱠᱚ ᱱᱚᱣᱟ ᱠᱚᱯᱮ ᱡᱚᱢᱟ ᱥᱮ ᱪᱮᱫ

ᱟᱪᱪᱷᱟ ᱦᱮᱸ ᱛᱚ ᱚᱱᱟ ᱠᱚᱜᱮ ᱵᱟᱰᱟᱭ ᱨᱮᱱᱟᱜ ᱛᱟᱦᱮᱠᱟᱱ ᱛᱤᱧᱟᱹ ᱦᱮᱸ ᱛᱚ ᱴᱷᱤᱠᱜᱮᱭᱟ ᱛᱟᱦᱚᱞᱮ ᱦᱮᱸ ᱛᱚ ᱴᱷᱤᱠᱜᱮᱭᱟ ᱫᱚᱦᱚᱭ ᱫᱤᱧ